ᱤᱧ ᱦᱩᱰᱤᱧ ᱩᱢᱮᱨ ᱨᱮ ᱢᱤᱫᱴᱟᱝ ᱠᱟᱦᱱᱤᱧ ᱯᱟᱲᱦᱟᱣ ᱞᱮᱫᱟ ᱚᱱᱟ ᱫᱚ ᱦᱩᱭᱩᱜ ᱠᱟᱱᱟ ᱠᱟᱺᱦᱩ ᱪᱮᱬᱮᱭᱟᱜ ᱠᱟᱛᱷᱟ ᱢᱤᱫ ᱫᱤᱱ ᱚᱱᱟᱫᱚ ᱛᱟᱦᱮᱸᱠᱟᱱᱟ ᱥᱤᱛᱩᱝ ᱵᱮᱲᱟ ᱩᱱᱤ ᱠᱟᱺᱦᱩ ᱪᱮᱬᱮ ᱫᱚ ᱡᱚᱼᱵᱤᱞᱤ ᱠᱚᱭ ᱡᱚᱢᱮᱫ ᱛᱟᱦᱮᱸᱱᱟᱭ ᱥᱮ ᱚᱱᱟ ᱠᱚᱨᱮ ᱟᱹᱛᱤᱧ ᱵᱟᱲᱟᱭ ᱠᱟᱱ ᱛᱟᱦᱮᱸᱱᱟ ᱩᱱ ᱡᱚᱠᱷᱚᱱ ᱟᱹᱛᱤᱧᱼᱟᱹᱛᱤᱧ ᱛᱮ ᱩᱱᱤ ᱠᱟᱦᱩᱸ ᱪᱮᱬᱮ ᱫᱚ ᱫᱟᱜ ᱛᱮᱛᱟᱝ ᱠᱮᱫᱮᱭᱟ ᱜᱚᱴᱟ ᱫᱟᱜ ᱮᱭ ᱯᱟᱸᱡᱟ ᱵᱟᱲᱟᱭᱮᱫᱟᱭ ᱢᱮᱱᱠᱷᱟᱱ ᱚᱠᱟ ᱨᱮᱦᱚᱸ ᱫᱟᱜ ᱵᱟᱭ ᱧᱟᱢᱮᱫᱟ ᱜᱚᱴᱟ ᱯᱟᱸᱡᱟᱼᱯᱟᱸᱡᱟᱛᱮ ᱢᱤᱫᱴᱮᱱ ᱴᱩᱠᱩᱡᱼᱮ ᱧᱮᱞᱧᱟᱢ ᱠᱮᱫᱟ ᱚᱱᱟ ᱴᱩᱠᱩᱡ ᱨᱮ ᱪᱟᱞᱟᱣ ᱠᱟᱛᱮᱫ ᱧᱮᱞ ᱠᱮᱫᱟᱭ ᱫᱟᱜ ᱫᱚ ᱴᱩᱠᱩᱡ ᱨᱮᱭᱟᱜ ᱞᱟᱛᱟᱨ ᱰᱚᱜᱽ ᱨᱮ ᱢᱮᱱᱟᱜᱼᱟ ᱢᱮᱱᱠᱷᱟᱱ ᱪᱮᱠᱟᱛᱮᱭ ᱧᱩᱭᱟᱭ ᱩᱱ ᱠᱷᱚᱱ ᱚᱱᱟ ᱴᱩᱠᱩᱡ ᱪᱮᱛᱟᱱ ᱨᱮ ᱫᱩᱲᱩᱵ ᱠᱟᱛᱮᱜᱮ ᱫᱚᱢᱮᱭ ᱪᱤᱱᱛᱟᱹᱜ ᱠᱟᱱᱟ ᱪᱮᱠᱟᱛᱮ ᱫᱟᱜ ᱮᱭ ᱧᱩᱭᱟᱭ ᱩᱱ ᱥᱚᱢᱚᱭ ᱫᱷᱤᱨᱤ ᱧᱮᱞᱧᱟᱢ ᱠᱮᱫᱟ ᱟᱨ ᱚᱱᱟ ᱫᱷᱤᱨᱤ ᱠᱚ ᱟᱹᱜᱩ ᱠᱟᱛᱮᱫ ᱴᱩᱠᱩᱡ ᱵᱷᱤᱛᱤᱨ ᱨᱮᱭ ᱥᱟᱡᱟᱣᱮᱫᱟᱭ ᱫᱚᱢᱮ ᱜᱟᱱ ᱟᱹᱜᱩ ᱠᱟᱛᱮᱫ ᱚᱱᱟ ᱴᱩᱠᱩᱡ ᱫᱚ ᱯᱮᱨᱮᱡ ᱮᱱᱟ ᱟᱨ ᱫᱟᱜ ᱦᱚᱸ ᱪᱮᱛᱟᱱ ᱥᱮᱡ ᱨᱟᱠᱟᱵ ᱮᱱᱟ ᱟᱨ ᱫᱟᱜ ᱮᱭ ᱧᱩ ᱠᱮᱫᱟ ᱚᱱᱟᱛᱮ ᱤᱧᱫᱩᱧ ᱢᱮᱱᱟ ᱢᱚᱱᱮ ᱨᱮ ᱡᱳᱨ ᱥᱮ ᱢᱚᱱᱮᱨᱮ ᱤᱪᱪᱷᱟᱹ ᱛᱟᱦᱮᱸ ᱞᱮᱱᱠᱷᱟᱱ ᱡᱚᱛᱚᱣᱟᱜ ᱜᱮ ᱦᱩᱭᱩᱜᱼᱟ